ᱯᱟᱪᱮᱭ ᱟᱥᱟᱲ ᱫᱩ ᱦᱟᱡᱟᱨ ᱛᱮᱭᱤᱥ ᱵᱟᱭᱥᱮ ᱟᱥᱟᱲ ᱫᱩ ᱦᱟᱡᱟᱨ ᱛᱮᱭᱤᱥ ᱪᱚᱵᱵᱤᱥᱮ ᱟᱥᱟᱲ ᱫᱩ ᱦᱟᱡᱟᱨ ᱛᱮᱭᱤᱥ ᱥᱟᱛᱟᱥᱮ ᱟᱥᱟᱲ ᱫᱩ ᱦᱟᱡᱟᱨ ᱛᱮᱭᱤᱥ ᱩᱱᱛᱨᱤᱥᱮ ᱟᱥᱟᱲ ᱫᱩ ᱦᱟᱡᱟᱨ ᱛᱮᱭᱤᱥ